ᱤᱧᱫᱚ ᱢᱤᱫ ᱪᱟᱹᱥᱤ ᱦᱚᱯᱚᱱ ᱠᱟᱱᱛᱤᱧ ᱪᱟᱸᱫᱚ ᱵᱚᱸᱜᱟᱣᱟᱜ ᱫᱟᱜ ᱡᱟᱹᱲᱤᱭᱟᱹᱧ ᱠᱷᱚᱡᱚᱜ ᱠᱟᱱᱟ ᱪᱮᱫᱟᱜ ᱥᱮ ᱥᱮᱨᱢᱟ ᱪᱟᱸᱫᱳᱣᱟᱜ ᱫᱟᱜ ᱡᱟᱹᱲᱤ ᱫᱚ ᱩᱱᱟᱹᱜ ᱞᱚᱜᱚᱱ ᱫᱚ ᱵᱟᱹᱫᱽ ᱠᱚᱨᱮ ᱫᱚ ᱵᱟᱝ ᱟᱸᱡᱮᱫᱚᱜᱼᱟ ᱚᱱᱟᱛᱮ ᱥᱮᱨᱢᱟ ᱪᱟᱸᱫᱳᱣᱟᱜ ᱫᱟᱜ ᱡᱟᱹᱲᱤ ᱫᱚ ᱡᱚᱛᱚ ᱦᱚᱲ ᱜᱮᱵᱚ ᱟᱸᱥ ᱜᱮᱵᱚᱱ ᱛᱟᱦᱮᱸ ᱠᱚᱜᱼᱟ ᱟᱨ ᱥᱮᱨᱢᱟ ᱫᱟᱜ ᱛᱮᱫᱚ ᱪᱟᱥᱵᱟᱥ ᱠᱟᱹᱢᱤ ᱦᱚᱨᱟ ᱠᱚ ᱦᱚᱸ ᱟᱹᱰᱤ ᱱᱟᱯᱟᱭᱛᱮ ᱦᱩᱭᱩᱜᱼᱟ ᱪᱮᱫᱟᱜ ᱥᱮ ᱪᱟᱥ ᱠᱟᱹᱢᱤ ᱫᱚ ᱡᱟᱦᱟᱱᱟᱜ ᱟᱦᱟᱨ ᱫᱟᱜ ᱮᱢᱟᱱ ᱠᱚᱛᱮ ᱫᱚ ᱵᱷᱟᱹᱜᱤ ᱫᱚ ᱵᱟᱝ ᱦᱩᱭᱩᱜᱼᱟ ᱱᱚᱣᱟ ᱫᱚ ᱥᱮᱨᱢᱟ ᱪᱟᱸᱫᱚᱣᱟᱜ ᱫᱟᱜ ᱛᱮᱜᱮ ᱱᱟᱯᱟᱭ ᱫᱚ ᱦᱩᱭᱩᱜᱼᱟ ᱟᱨ ᱱᱟᱯᱟᱭ ᱡᱚ ᱥᱮ ᱱᱟᱯᱟᱭ ᱜᱮᱞᱮ ᱦᱚᱸ ᱚᱱᱟ ᱛᱮᱜᱮ ᱦᱩᱭᱩᱜᱼᱟ ᱟᱵᱚ ᱫᱚ ᱚᱱᱟᱛᱮ ᱥᱮᱨᱢᱟ ᱪᱟᱸᱫᱚᱣᱟᱜ ᱫᱟᱜ ᱫᱚ ᱟᱹᱰᱤ ᱜᱮᱵᱚᱱ ᱠᱚᱭᱚᱜ ᱦᱚᱨ ᱠᱟᱜᱼᱟ ᱟᱨ ᱡᱩᱫᱤ ᱚᱱᱟ ᱦᱩᱲᱩ ᱨᱮ ᱡᱩᱫᱤ ᱫᱟᱜ ᱵᱟᱝ ᱛᱟᱦᱮᱱ ᱠᱷᱟᱱ ᱟᱵᱚᱣᱟᱜ ᱦᱩᱲᱩ ᱫᱚ ᱱᱟᱯᱟᱭᱛᱮ ᱵᱟᱝ ᱜᱮᱞᱮ ᱵᱤᱞᱤᱜᱼᱟ ᱚᱱᱟᱛᱮ ᱟᱹᱛᱩ ᱥᱩᱨᱼᱥᱩᱯᱩᱨ ᱠᱚᱨᱮ ᱡᱩᱫᱤ ᱫᱟᱜ ᱜᱷᱟᱴᱟᱜ ᱠᱷᱟᱱ ᱤᱧᱫᱚ ᱱᱚᱝᱠᱟᱹᱧ ᱟᱸᱥᱚᱜᱼᱟ ᱡᱮ ᱟᱞᱮ ᱚᱲᱟᱜ ᱥᱩᱨ ᱠᱚᱨᱮ ᱥᱮ ᱟᱞᱮᱭᱟᱜ ᱵᱟᱹᱫᱽ ᱥᱩᱨ ᱠᱚᱨᱮ ᱡᱟᱦᱟᱸ ᱜᱮ ᱵᱟᱹᱫᱽ ᱠᱚ ᱢᱮᱱᱟᱜᱼᱟ ᱚᱱᱟ ᱥᱩᱨ ᱠᱚᱨᱮ ᱡᱩᱫᱤ ᱡᱟᱦᱟᱱᱟᱜ ᱟᱦᱟᱨ ᱜᱮ ᱛᱟᱦᱮᱱ ᱠᱷᱟᱱ ᱤᱧ ᱚᱸᱰᱮ ᱠᱷᱚᱱᱟᱜ ᱚᱱᱟ ᱫᱟᱜ ᱤᱧ ᱟᱞᱮᱭᱟᱜ ᱵᱟᱹᱫᱽ ᱨᱮ ᱢᱮᱥᱤᱱ ᱟᱛᱮᱫ ᱨᱮᱦᱚᱸ ᱚᱱᱟ ᱪᱟᱥ ᱦᱩᱲᱩ ᱫᱚ ᱦᱩᱭᱩᱜ ᱜᱮᱭᱟ ᱚᱱᱟᱛᱮ ᱚᱱᱟ ᱵᱮᱵᱚᱥᱛᱷᱟ ᱫᱚ ᱦᱟᱛᱟᱣ ᱥᱟᱱᱟᱧ ᱠᱟᱱᱟ ᱡᱮ ᱟᱞᱮ ᱟᱹᱛᱩ ᱥᱩᱨ ᱠᱚᱨᱮ ᱟᱦᱟᱨ ᱯᱩᱠᱷᱨᱤ ᱠᱚ ᱛᱟᱦᱮᱱ ᱠᱷᱟᱱ ᱟᱞᱮᱭᱟᱜ ᱡᱟᱦᱟᱸ ᱫᱟᱜ ᱵᱟᱝᱛᱮ ᱦᱩᱲᱩ ᱵᱟᱭ ᱦᱩᱭᱩᱜ ᱠᱟᱱ ᱚᱱᱟᱫᱚ ᱟᱹᱰᱤ ᱵᱷᱟᱜᱮ ᱦᱩᱭᱩᱜᱼᱟ ᱪᱟᱸᱫᱳ ᱵᱚᱸᱜᱟ ᱦᱟᱸᱜ ᱫᱟᱜ ᱡᱟᱹᱲᱤ ᱨᱮᱭᱟᱜ ᱫᱚ ᱟᱹᱰᱤ ᱟᱭᱢᱟᱜᱮ ᱜᱮᱞᱮ ᱦᱩᱲᱩ ᱠᱚ ᱵᱤᱞᱤᱜᱼᱟ ᱟᱨ ᱢᱮᱥᱤᱱ ᱫᱟᱜ ᱨᱮᱭᱟᱜ ᱫᱚ ᱩᱱᱟᱹᱜ ᱪᱮᱨᱦᱟ ᱡᱟᱝ ᱫᱚ ᱵᱟᱝ ᱵᱮᱱᱟᱜ